ᱤᱧ ᱢᱤᱫᱴᱟᱱ ᱥᱟᱢᱥᱩᱝ ᱢᱳᱵᱟᱭᱤᱞ ᱨᱮᱭᱟᱜ ᱪᱟᱨᱡᱟᱨ ᱤᱧ ᱠᱤᱨᱤᱧ ᱞᱮᱫᱟ ᱟᱫᱚ ᱚᱱᱟ ᱪᱟᱨᱡᱟᱨ ᱟᱹᱰᱤ ᱱᱟᱯᱟᱭ ᱤᱧ ᱵᱩᱡᱷᱟᱹᱣ ᱠᱮᱫᱟ ᱵᱮᱵᱚᱦᱟᱨ ᱪᱟᱨᱡᱽ ᱟᱹᱰᱤ ᱯᱩᱨᱛᱤ ᱦᱩᱭᱩᱜᱚᱜ ᱠᱟᱱᱟ ᱟᱨ ᱞᱟᱥᱴᱤᱝ ᱦᱚᱸ ᱵᱷᱟᱹᱜᱤ ᱟᱭᱢᱟ ᱫᱤᱱᱨᱤᱧ ᱠᱤᱨᱤᱧ ᱟᱠᱟᱫᱟ ᱱᱤᱛᱦᱚᱸ ᱟᱹᱰᱤ ᱱᱟᱯᱟᱭ ᱜᱮ ᱢᱮᱱᱟᱜᱼᱟ ᱟᱫᱚ ᱚᱱᱟ ᱞᱟᱹᱜᱤᱫ ᱤᱧ ᱟᱹᱰᱤ ᱟᱹᱰᱤ ᱢᱚᱡᱤᱧ ᱵᱩᱡᱷᱟᱹᱣ ᱮᱜ ᱠᱟᱱᱟ ᱟᱨ ᱚᱱᱟ ᱪᱟᱨᱡᱟᱨ ᱢᱚᱡᱽ ᱠᱷᱟᱹᱛᱤᱨ ᱛᱮ ᱩᱱᱤ ᱠᱳᱢᱯᱟᱱᱤ ᱦᱚᱸ ᱟᱹᱰᱤ ᱟᱹᱰᱤ ᱥᱟᱨᱦᱟᱣᱤᱧ ᱮᱢᱟ ᱟᱭᱟ